ᱦᱚᱸ ᱡᱚᱦᱟᱨ ᱜᱮ ᱡᱚᱦᱟᱨ ᱜᱮ ᱢᱟᱥᱮ ᱪᱮᱫᱞᱮᱠᱟ ᱠᱷᱚᱵᱚᱨ ᱠᱚ ᱦᱚᱸ ᱢᱚᱴᱟᱢᱩᱴᱤ ᱱᱤᱛᱳᱜ ᱫᱚ ᱱᱟᱜ ᱪᱟᱞᱟᱜ ᱠᱟᱱ ᱜᱮᱭᱟ ᱱᱚᱝ ᱠᱟᱛᱮ ᱤᱝᱠᱟᱹ ᱦᱩᱭ ᱵᱟᱲᱟᱜ ᱠᱟᱱ ᱜᱮ ᱛᱟᱵᱚᱱᱟ ᱦᱚᱸ ᱥᱚᱵᱡᱤ ᱠᱚ ᱟᱫᱚ ᱪᱮᱫ ᱞᱮᱠᱟᱱᱟᱜ ᱠᱚ ᱫᱚᱨᱠᱟᱨ ᱚᱱᱟ ᱛᱚ ᱫᱚᱨᱠᱟᱨ ᱚᱱᱩᱡᱟᱭᱤ ᱧᱟᱢᱚᱜᱼᱟ ᱦᱚᱸ ᱵᱟᱝ ᱢᱮᱱᱟᱜᱼᱟ ᱧᱟᱢᱚᱜᱼᱟ ᱛᱤᱨᱤᱥᱼᱪᱟᱞᱞᱤᱥ ᱠᱚ ᱪᱟᱞᱟᱜ ᱠᱟᱱᱟ ᱚᱻ ᱵᱮᱸᱜᱟᱲ ᱨᱮᱦᱚᱸ ᱦᱮᱸ ᱤᱱᱠᱟᱹ ᱫᱷᱟᱨᱟᱼᱫᱷᱟᱨᱟ ᱜᱮ ᱯᱚᱸᱪᱤᱥᱼᱛᱤᱨᱤᱥ ᱴᱟᱠᱟ ᱜᱮ ᱟᱫᱚ ᱚᱱᱟ ᱥᱤᱡᱤᱱ ᱤᱭᱟᱹ ᱛᱮ ᱠᱚᱢ ᱧᱚᱜ ᱟᱠᱟᱱᱟ ᱱᱚᱣᱟ ᱫᱚ ᱠᱚᱢ ᱜᱮ ᱱᱤᱛᱳᱜ ᱢᱚᱬᱮ ᱫᱚ ᱟᱪᱪᱷᱟ ᱦᱮᱸ

ᱦᱚᱸ ᱫᱟᱲᱮᱭᱟᱜᱼᱟ ᱨᱮᱜᱩᱞᱟᱨ ᱠᱟᱥᱴᱟᱢᱟᱨ ᱠᱟᱱ ᱛᱟᱵᱚᱱᱟᱢ ᱧᱟᱢ ᱫᱟᱲᱮᱭᱟᱜᱟ ᱚᱱᱠᱟᱱ ᱯᱮᱲᱟ ᱠᱚᱠᱚ ᱥᱟᱸᱜᱮ ᱫᱷᱟᱨᱟ ᱜᱮᱭᱟ ᱵᱚᱫᱽ ᱦᱳᱭ ᱦᱳᱭ

ᱦᱳᱭ ᱢᱟᱱᱮ ᱵᱟᱠᱤ ᱠᱚᱫᱚ ᱢᱤᱫ ᱜᱟᱛᱮ ᱥᱟᱭ ᱯᱮᱲᱟ ᱜᱚᱫᱚᱜ ᱜᱮᱭᱟ ᱠᱚ ᱧᱟᱢᱚᱜᱼᱟ ᱱᱤᱡᱮᱨ ᱚᱲᱟᱜ ᱦᱚᱸ ᱧᱟᱢᱚᱜᱼᱟ ᱵᱟᱨᱭᱟ ᱜᱟᱱ

ᱮᱠᱫᱚᱢ ᱟᱫᱚ ᱟᱫᱚ ᱚᱱᱟ ᱵᱟᱯᱞᱟ ᱠᱚᱜᱮ ᱱᱟᱜ ᱚᱱᱟ ᱜᱤᱨᱟᱹ ᱠᱚᱜᱮ ᱠᱚ ᱟᱵᱚ ᱴᱷᱤᱠᱟᱹᱱᱟ ᱠᱟᱛᱮ ᱠᱤᱪᱷᱩ ᱢᱚᱬᱮ ᱫᱤᱱ ᱜᱟᱱ ᱞᱟᱦᱟ ᱨᱮ ᱟᱵᱤᱱ ᱚᱱᱟ ᱞᱤᱥᱴ ᱮᱢᱟᱣ ᱟᱹᱞᱤᱧ ᱵᱮᱱ ᱛᱚ ᱦᱳᱭ ᱪᱮᱫᱼᱪᱮᱫ ᱩᱛᱩ ᱠᱚ ᱟᱹᱵᱤᱱ ᱫᱚᱨᱠᱟᱨᱚᱜ ᱠᱟᱱᱟ ᱴᱷᱤᱠᱜᱮᱭᱟ ᱦᱮᱸᱢᱟ ᱞᱤᱥᱴ ᱠᱟᱛᱮ ᱵᱷᱮᱡᱟᱭ ᱵᱮᱱ ᱥᱮ ᱮᱠᱫᱚᱢ ᱚᱱᱟ ᱠᱚ ᱨᱮᱰᱤ ᱛᱟᱦᱮᱱᱟ ᱟᱹᱵᱤᱱ ᱦᱮᱡ ᱟᱹᱵᱤᱱᱟ ᱴᱷᱤᱠᱜᱮᱭᱟ ᱴᱷᱤᱠᱜᱮᱭᱟ ᱧᱤᱫᱟᱹ ᱡᱚᱦᱟᱨ